ᱵᱷᱟᱨᱚᱛ ᱨᱮᱭᱟᱜ ᱯᱷᱩᱨᱜᱟᱹᱞ ᱟᱱᱫᱳᱞᱚᱱ ᱯᱨᱚᱛᱷᱚᱢ ᱵᱟᱨ ᱥᱤᱫᱩ ᱟᱨ ᱠᱟᱹᱱᱦᱩ ᱩᱱᱤᱥᱥᱚ ᱥᱚᱛᱨᱚᱥᱚ ᱥᱟᱛᱣᱟᱱ ᱨᱮ ᱵᱷᱟᱨᱚᱛ ᱫᱤᱥᱚᱢ ᱵᱤᱞᱟᱹᱛᱤ ᱦᱩᱞ ᱱᱚᱣᱟ ᱵᱷᱟᱨᱚᱛ ᱟᱡᱟᱫᱽ ᱵᱟᱠᱷᱨᱟᱛᱮ ᱠᱤᱱ ᱞᱟᱹᱲᱦᱟᱹᱭ ᱞᱮᱫᱼᱟ ᱟᱨ ᱩᱱᱠᱤᱱ ᱟᱹᱰᱤ ᱠᱩᱨᱩᱢᱩᱴᱩ ᱱᱚᱣᱟ ᱠᱤᱱ ᱮᱢ ᱞᱮᱫᱼᱟ ᱟᱵᱚ ᱵᱷᱟᱨᱚᱛ ᱨᱮᱭᱟᱜ ᱡᱳᱜᱽᱫᱟᱱ ᱵᱟᱠᱷᱨᱟᱛᱮ ᱟᱨ